ᱟᱞᱮ ᱵᱤᱨᱵᱷᱩᱢ ᱰᱤᱥᱴᱨᱤᱠ ᱠᱚᱨᱮ ᱫᱚ ᱦᱚᱲ ᱠᱚ ᱵᱚᱸᱜᱟ ᱛᱟᱞᱟ ᱞᱮᱱ ᱠᱷᱟᱡ ᱫᱚ ᱥᱮ ᱜᱚᱡᱽ ᱞᱮᱱ ᱠᱷᱟᱡ ᱫᱚ ᱦᱚᱦᱚᱭᱟᱠᱚ ᱜᱚᱡᱽ ᱥᱟᱦᱟᱱ ᱥᱮᱛᱟᱜ ᱨᱮ ᱟᱫᱚ ᱡᱚᱛᱚ ᱚᱲᱟᱜ ᱠᱷᱚᱡ ᱢᱤᱢᱤᱫ ᱠᱟᱛᱮ ᱜᱚᱜᱚ ᱦᱚᱲ ᱠᱚ ᱦᱤᱡᱩᱜᱼᱟ ᱨᱟᱜᱟᱠᱚ ᱵᱟᱵᱟ ᱠᱚ ᱦᱤᱡᱩᱜᱼᱟ ᱫᱩᱲᱩᱵ ᱠᱩᱡᱠᱚ ᱫᱟᱨᱮ ᱠᱚ ᱢᱟᱜᱟ ᱥᱟᱦᱟᱱ ᱠᱚ ᱯᱟᱲᱟᱜᱟ ᱟᱫᱚ ᱪᱷᱟᱴᱠᱟ ᱨᱮ ᱠᱷᱟᱯᱨᱟᱜ ᱨᱮ ᱠᱷᱳᱭ ᱠᱚ ᱟᱛᱟᱭᱟ ᱠᱷᱳᱭ ᱟᱛᱟᱠᱟᱛᱮ ᱯᱟᱡᱟᱞᱤ ᱠᱚ ᱛᱚᱞᱟ ᱚᱱᱟ ᱫᱚᱠᱚ ᱡᱩᱞ ᱤᱫᱤᱭᱟ ᱟᱫᱚ ᱯᱩᱱ ᱦᱚᱲ ᱛᱮᱠᱚ ᱜᱚᱜ ᱤᱫᱤᱭᱮᱭᱟ ᱟᱫᱚ ᱥᱚᱥᱟᱱ ᱤᱫᱤ ᱠᱟᱛᱮ ᱫᱟᱜ ᱠᱚ ᱫᱩᱞᱟ ᱫᱟᱜ ᱠᱚ ᱫᱩᱞᱟ ᱟᱫᱚ ᱥᱟᱦᱟᱱ ᱠᱚ ᱯᱟᱲᱟᱜᱟ ᱥᱟᱨᱟ ᱠᱚ ᱥᱟᱦᱟᱱ ᱠᱚ ᱞᱟᱫᱮᱭᱟ ᱥᱟᱦᱟᱱ ᱠᱚ ᱥᱟᱡᱟᱣᱟ ᱟᱫᱚ ᱥᱟᱡᱟᱣ ᱯᱚᱨᱮ ᱫᱚ ᱯᱩᱱ ᱦᱚᱲ ᱡᱟᱦᱟᱭ ᱜᱚᱜᱚᱜ ᱠᱚ ᱩᱱᱠᱩᱠᱚ ᱜᱚᱜ ᱠᱟᱭᱟ ᱥᱮ ᱜᱚᱜ ᱵᱟᱝ ᱡᱩᱛᱩᱜ ᱠᱷᱟᱡ ᱫᱚᱠᱚ ᱥᱤᱯᱤᱧ ᱠᱟᱜᱼᱟ ᱥᱟᱯ ᱠᱟᱛᱮ ᱟᱫᱚ ᱠᱚ ᱟᱹᱪᱩᱨᱮᱭᱟ ᱯᱮ ᱯᱮ ᱫᱷᱟᱱ ᱠᱚ ᱟᱹᱪᱩᱨᱚᱜᱼᱟ ᱟᱫᱚ ᱯᱮ ᱫᱷᱟᱱ ᱟᱹᱪᱩᱨ ᱠᱟᱛᱮ ᱟᱫᱚ ᱢᱤᱴᱮᱡ ᱥᱤᱢ ᱦᱚᱯᱚᱱᱮ ᱛᱟᱸᱦᱮᱱᱟ ᱩᱱᱤ ᱥᱤᱢ ᱦᱚᱯᱚᱱ ᱚᱱᱟ ᱥᱟᱨᱟ ᱨᱮᱠᱚ ᱠᱩᱴᱟᱹᱢ ᱡᱟᱞᱟᱫᱮᱭᱟ ᱢᱤᱴᱮᱱ ᱠᱟᱹᱴᱷᱤ ᱛᱟᱹᱱᱤᱡ ᱛᱮᱥᱮ ᱡᱟᱸᱦᱟᱱᱟᱜ ᱠᱚ ᱤᱭᱟᱹ ᱚᱱᱟᱛᱮ ᱟᱫᱚ ᱥᱟᱨᱟ ᱨᱮ ᱞᱟᱫᱮ ᱠᱟᱛᱮ ᱟᱫᱚ ᱢᱚᱪᱟ ᱨᱮᱠᱚ ᱥᱮᱸᱜᱮᱞ ᱟᱭᱟ ᱟᱫᱚ ᱢᱤ ᱢᱤᱫ ᱦᱚᱲ ᱥᱟᱦᱟᱱ ᱠᱚ ᱜᱤᱰᱤ ᱟᱭᱟ ᱡᱮᱢᱚᱱ ᱠᱚ ᱜᱤᱰᱤ ᱮᱠ ᱰᱟᱹᱨ ᱠᱟᱛᱮ ᱥᱟᱦᱟᱱ ᱠᱚ ᱜᱤᱰᱤ ᱟᱭᱟ